ᱦᱳᱭ ᱵᱩᱨᱩ ᱨᱮᱢᱟ ᱟᱹᱰᱤ ᱞᱮᱠᱟᱱ ᱪᱮᱬᱮ ᱢᱮᱱᱟᱜ ᱠᱚᱣᱟ ᱟᱹᱰᱤ ᱪᱮᱦᱨᱟ ᱠᱚ ᱮᱞᱚᱜᱼᱟ ᱟᱹᱰᱤ ᱱᱟᱯᱟᱭ ᱱᱟᱯᱟᱭ ᱪᱮᱬᱮ ᱢᱮᱱᱟᱜ ᱠᱚᱣᱟ ᱢᱟᱨᱟᱜ ᱠᱚ ᱢᱮᱱᱟᱜ ᱠᱚᱣᱟ ᱮᱢᱟᱱ ᱛᱮᱱ ᱪᱮᱬᱮ ᱟᱹᱰᱤ ᱨᱚᱠᱚᱢ ᱪᱮᱬᱮ ᱠᱚ ᱧᱮᱞ ᱥᱟᱱᱟᱣᱟ ᱢᱟᱱᱮ ᱠᱩᱭᱞᱤ ᱪᱮᱬᱮ ᱟᱨ ᱟᱹᱰᱤ ᱨᱚᱠᱚᱢ ᱪᱮᱬᱮ ᱜᱮ ᱢᱮᱱᱟᱜ ᱠᱚᱣᱟ ᱳᱭ ᱩᱱᱠᱩ ᱠᱚᱜᱮ ᱯᱷᱳᱴᱳ ᱥᱟᱱᱟᱧᱟ ᱟᱨ ᱯᱷᱳᱴᱳ ᱠᱟᱛᱮ ᱧᱮᱧᱮᱞ ᱥᱟᱱᱟᱧᱟ ᱯᱷᱳᱴᱳ ᱦᱚᱸᱛᱚ ᱩᱱᱠᱩ ᱢᱟ ᱵᱟᱠᱚ ᱥᱩᱨ ᱦᱚᱪᱚᱣᱟᱜ ᱚᱱᱟ ᱞᱟᱹᱜᱤᱫ ᱯᱷᱳᱴᱳ ᱠᱟᱛᱮ ᱜᱮ ᱩᱱᱠᱩ ᱫᱚ ᱧᱮᱞ ᱥᱟᱱᱟᱧᱟ ᱧᱮᱞ ᱧᱮᱞ ᱦᱳᱭ ᱟᱞᱮ ᱫᱚ ᱢᱟᱱᱮ ᱢᱟᱱᱮ ᱤᱭᱟᱹ ᱪᱮᱫ ᱠᱚ ᱢᱮᱱᱟ ᱩᱱᱠᱩ ᱫᱚ ᱵᱟᱠᱚ ᱥᱩᱨ ᱦᱚᱪᱚᱣᱟᱜ ᱤᱫᱤᱛᱮ ᱟᱞᱮ ᱪᱤᱲᱤᱭᱟ ᱠᱷᱟᱱᱟ ᱠᱚᱨᱮ ᱦᱚᱸᱞᱮ ᱧᱮᱞ ᱠᱚᱣᱟ ᱩᱱᱠᱩ ᱜᱮ ᱦᱟᱸᱜ ᱱᱟᱯᱟᱭ ᱞᱮ ᱵᱩᱡᱷᱟᱹᱣ ᱛᱟᱭᱟ ᱚᱱᱠᱟᱜᱮ ᱦᱟᱸᱜ